ᱤᱧ ᱫᱚ ᱵᱤᱢᱟᱹ ᱠᱟᱵᱷᱟᱨᱮᱡ ᱫᱚ ᱟᱹᱰᱤᱜᱤᱧ ᱠᱩᱥᱤᱭᱟᱜᱼᱟ ᱟᱫᱚ ᱟᱞᱮ ᱱᱚᱶᱟ ᱠᱚᱨᱮ ᱫᱚ ᱟᱭᱢᱟ ᱨᱚᱠᱚᱢ ᱵᱤᱢᱟᱹ ᱜᱮ ᱢᱮᱱᱟᱜᱼᱟ ᱢᱤᱫ ᱫᱚ ᱥᱚᱨᱠᱟᱨᱤ ᱢᱤᱫ ᱫᱚ ᱵᱮᱼᱥᱚᱨᱠᱟᱨᱤ ᱵᱮᱼᱥᱚᱨᱠᱟᱨᱤ ᱵᱤᱢᱟᱹ ᱠᱚᱨᱮᱱᱟᱜ ᱦᱚᱸ ᱚᱯᱤᱥ ᱠᱚ ᱱᱤᱭᱟᱹ ᱥᱩᱨ ᱠᱚᱨᱮ ᱜᱮ ᱢᱮᱱᱟᱜᱼᱟ ᱟᱫᱚ ᱱᱩᱠᱩ ᱚᱱᱟ ᱵᱮᱼᱥᱚᱨᱠᱟᱨᱤ ᱨᱮᱱ ᱩᱱᱠᱩ ᱮᱡᱮᱱᱰ ᱠᱚᱦᱚᱸ ᱠᱚ ᱛᱟᱦᱮᱸᱱᱟ ᱩᱱᱠᱩ ᱠᱚᱜᱮ ᱠᱚ ᱟᱞᱮᱭᱟᱜ ᱵᱤᱢᱟᱹ ᱠᱚᱫᱚ ᱠᱚ ᱥᱟᱦᱤᱼᱡᱩᱦᱤ ᱵᱟᱲᱟᱭᱟ ᱟᱫᱚ ᱟᱫᱚ ᱱᱚᱶᱟ ᱮᱸᱜ ᱵᱤᱢᱟᱹ ᱛᱟᱦᱮᱸ ᱠᱟᱛᱮᱫ ᱮᱸᱜ ᱟᱭᱢᱟ ᱜᱮ ᱥᱩᱵᱤᱫᱟ ᱞᱮ ᱧᱟᱢᱮᱫᱟ ᱟᱭᱢᱟ ᱠᱟᱹᱢᱤ ᱦᱩᱭᱩᱜ ᱠᱟᱱ ᱛᱟᱞᱮᱭᱟ ᱪᱮᱫᱟᱜ ᱡᱮ ᱠᱳᱱᱳ ᱚᱥᱩᱵᱤᱫᱟᱨᱮᱢ ᱯᱟᱲᱟᱣ ᱞᱮᱱ ᱠᱷᱟᱱ ᱱᱤᱡᱮᱨᱟᱜ ᱚᱥᱩᱠᱷᱼᱵᱤᱥᱩᱠᱷ ᱨᱮ ᱱᱤᱡᱮᱨᱟᱜ ᱠᱳᱱᱳ ᱥᱚᱸᱜᱮ ᱨᱮ ᱯᱚᱭᱥᱟ ᱠᱚ ᱵᱟᱝ ᱛᱟᱦᱮᱸᱞᱟᱱ ᱠᱷᱟᱱ ᱛᱟᱞᱦᱮ ᱱᱚᱶᱟ ᱵᱤᱢᱟᱹ ᱠᱷᱚᱱ ᱦᱚᱸ ᱢᱤᱫᱴᱮᱱ ᱠᱟᱹᱢᱤ ᱦᱩᱭᱩᱜᱼᱟ ᱱᱚᱶᱟ ᱵᱤᱢᱟᱹ ᱫᱤᱭᱮ ᱦᱚᱸ ᱢᱤᱫᱴᱮᱱ ᱪᱤᱠᱤᱥᱥᱟ ᱦᱩᱭ ᱫᱟᱲᱮᱭᱟᱜᱼᱟ ᱟᱨ ᱱᱚᱶᱟᱧ ᱞᱟᱹᱭ ᱮᱫᱟ ᱵᱮᱼᱥᱚᱨᱠᱟᱨᱤ ᱪᱷᱟᱲᱟ ᱦᱚᱸ ᱥᱚᱨᱠᱟᱨ ᱴᱷᱮᱱ ᱠᱷᱚᱱ ᱚᱱᱮ ᱡᱟᱦᱟᱸ ᱥᱩᱵᱤᱫᱟ ᱧᱟᱢ ᱞᱟᱹᱜᱤᱫ ᱛᱮᱫᱚ ᱮᱸᱜ ᱱᱚᱶᱟ ᱠᱚᱨᱮ ᱫᱚ ᱚᱱᱟ ᱥᱟᱥᱛᱷᱚ ᱥᱟᱛᱷᱤ ᱧᱩᱢᱟᱱ ᱢᱤᱫᱴᱮᱱ ᱵᱤᱢᱟᱹ ᱞᱮ ᱧᱟᱢᱟ ᱧᱟᱢ ᱟᱠᱟᱫᱼᱟ ᱟᱫᱚ ᱱᱚᱶᱟ ᱵᱤᱢᱟᱹ ᱛᱟᱦᱮᱱ ᱠᱷᱟᱱ ᱫᱚ ᱥᱚᱨᱠᱟᱨᱤ ᱮᱸ ᱵᱮᱼᱥᱚᱨᱠᱟᱨᱤ ᱦᱚᱸᱥᱯᱤᱴᱟᱞ ᱠᱷᱚᱱ ᱦᱚᱸ ᱚᱸ ᱪᱤᱠᱤᱥᱥᱟ ᱨᱮᱭᱟᱜ ᱢᱤᱫᱴᱮᱱ ᱥᱩᱵᱤᱫᱷᱟ ᱚᱸᱰᱮ ᱠᱷᱚᱱ ᱦᱚᱸ ᱛᱷᱚᱲᱟ ᱠᱟᱣᱰᱤ ᱠᱚ ᱧᱟᱢᱚᱜᱼᱟ ᱚᱱᱟ ᱧᱟᱢ ᱥᱩᱵᱤᱫᱷᱟ ᱢᱮᱱᱟᱜᱼᱟ